ᱟᱵᱚᱫᱚ ᱢᱟᱱᱮ ᱟᱞᱮᱦᱚᱸ ᱥᱮ ᱟᱵᱚ ᱥᱟᱱᱛᱟᱲ ᱦᱚᱯᱚᱱᱫᱚ ᱚᱲᱟᱜ ᱜᱟᱹᱭᱼᱰᱟᱝᱜᱽᱨᱟ ᱢᱮᱨᱚᱢ ᱠᱚᱵᱚᱱ ᱟᱹᱥᱩᱞ ᱠᱚᱜᱮᱭᱟ ᱛᱳ ᱜᱟᱹᱭᱼᱰᱟᱝᱜᱽᱨᱟ ᱜᱟᱹᱭ ᱠᱚ ᱢᱮᱨᱚᱢ ᱰᱟᱝᱜᱽᱨᱟ ᱥᱤᱢ ᱥᱩᱠᱨᱤ ᱱᱩᱠᱩ ᱠᱚᱫᱚ ᱟᱹᱥᱩᱞ ᱠᱚᱜᱮᱭᱟᱞᱮ ᱟᱨ ᱩᱱᱠᱩᱞᱮ ᱟᱹᱥᱩᱞᱠᱚᱣᱟ ᱛᱳ ᱩᱱᱠᱩ ᱫᱤᱱᱢᱟᱱᱫᱚ ᱚᱱᱠᱟ ᱜᱟᱹᱭ ᱠᱚᱫᱚ ᱵᱟᱹᱭᱦᱟᱹᱲ ᱥᱮᱫᱦᱚᱸᱞᱮ ᱤᱫᱤ ᱠᱚᱜᱮᱭᱟ ᱛᱳ ᱟᱨ ᱧᱤᱫᱟᱹᱜᱼᱟ ᱧᱤᱫᱟᱹ ᱠᱟᱛᱮᱫ ᱫᱚ ᱜᱚᱲᱟ ᱨᱮᱞᱮ ᱫᱚᱦᱚ ᱠᱚᱣᱟ ᱟᱨ ᱜᱚᱲᱟᱨᱮ ᱜᱚᱲᱟ ᱠᱚᱞᱮ ᱥᱟᱯᱷᱟᱭᱟ ᱥᱟᱯᱟᱭᱟᱹᱧ ᱜᱚᱲᱟᱠᱚ ᱟᱨ ᱢᱮᱨᱚᱢ ᱠᱚᱦᱚᱸ ᱚᱱᱠᱟᱜᱮ ᱧᱤᱫᱟᱹ ᱧᱤᱫᱟᱹᱫᱚ ᱜᱚᱲᱟᱨᱮ ᱟᱨ ᱫᱤᱱᱵᱮᱞᱟ ᱫᱚ ᱵᱟᱹᱭᱦᱟᱹᱲ ᱥᱮᱫᱞᱮ ᱤᱫᱤ ᱠᱟᱠᱚᱣᱟ ᱟᱨ ᱡᱚᱢᱟᱜ ᱠᱚᱞᱮ ᱡᱚᱢ ᱦᱚᱪᱚ ᱠᱚᱣᱟ ᱟᱨ ᱢᱮᱨᱚᱢ ᱠᱚᱫᱚ ᱫᱟᱨᱮ ᱨᱮᱱᱟᱜ ᱥᱟᱠᱟᱢ ᱠᱚᱠᱚ ᱡᱚᱢᱜᱮᱭᱟ ᱛᱳ ᱩᱱᱠᱩᱫᱚ ᱥᱟᱠᱟᱢᱠᱚᱞᱮ ᱡᱚᱱᱚᱪᱚ ᱠᱚᱣᱟ ᱟᱨ ᱥᱤᱠᱚᱦᱚᱸᱞᱮ ᱟᱹᱥᱩᱞᱟᱠᱟᱫ ᱠᱚᱣᱟ ᱩᱱᱠᱩᱦᱚᱸ ᱡᱚᱢᱟᱜᱞᱮ ᱮᱢᱟᱠᱚᱣᱟ ᱟᱨ ᱩᱱᱠᱩ ᱥᱤᱢ ᱠᱚᱫᱚ ᱮᱢᱱᱤ ᱚᱲᱟᱜ ᱠᱚᱨᱮ ᱯᱟᱥᱮ ᱨᱮᱜᱮᱠᱚ ᱟᱹᱥᱩᱞᱚᱜᱼᱟ ᱛᱳ ᱥᱩᱠᱨᱤ ᱠᱚᱦᱚᱸᱞᱮ ᱟᱹᱥᱩᱞᱟᱠᱟᱫ ᱠᱚᱣᱟ ᱟᱨ ᱩᱱᱠᱩᱫᱚ ᱥᱚᱠᱟᱞᱮ ᱡᱚᱢᱞᱮ ᱮᱢᱟᱠᱚᱣᱟ ᱟᱨᱦᱚᱸ ᱛᱤᱠᱤᱱᱵᱮᱞᱟ ᱡᱚᱢᱞᱮ ᱮᱢᱟᱠᱚᱣᱟ ᱟᱨᱦᱚᱸ ᱟᱹᱭᱩᱵ ᱵᱮᱞᱟ ᱡᱚᱢᱞᱮ ᱮᱢᱟᱣᱟᱠᱚᱣᱟ ᱥᱩᱠᱨᱤ ᱠᱚᱫᱚ ᱫᱤᱱᱨᱮ ᱯᱮᱫᱷᱚᱢ ᱡᱚᱢᱞᱮ ᱮᱢᱟᱠᱚᱣᱟ ᱟᱨ ᱜᱚᱲᱟᱠᱚᱞᱮ ᱥᱟᱯᱷᱟᱭ ᱛᱟᱠᱚᱣᱟ ᱟᱨ ᱡᱚᱛᱚ ᱡᱤᱭᱟᱹᱞᱤ ᱠᱚᱜᱮ ᱢᱟᱱᱮ ᱜᱚᱲᱟ ᱠᱚᱦᱚᱸᱞᱮ ᱥᱟᱯᱟᱭᱟ ᱟᱨ ᱦᱟᱱᱛᱮᱼᱱᱟᱛᱮᱞᱮ ᱤᱫᱤᱵᱟᱲᱟ ᱠᱟᱠᱚᱣᱟ ᱟᱨ ᱡᱚᱢᱟᱜᱠᱚ ᱴᱷᱤᱠᱴᱷᱟᱠᱞᱮ ᱮᱢᱟᱠᱚᱣᱟ ᱟᱨ ᱴᱷᱤᱠᱴᱷᱟᱠ ᱵᱟᱞᱮ ᱮᱢᱟᱠᱚ ᱠᱷᱟᱡ ᱩᱱᱠᱩᱫᱚ